ᱤᱥᱠᱩᱞ ᱵᱮᱜᱽ ᱨᱮᱱᱟᱜ ᱱᱟᱯᱟᱭ ᱫᱤᱠ ᱠᱚᱫᱚ ᱦᱳᱭᱳᱜ ᱠᱟᱱᱟ ᱤᱥᱠᱩᱞ ᱵᱮᱜᱽᱨᱮ ᱟᱹᱰᱤ ᱟᱢᱫᱟ ᱪᱮᱱ ᱠᱚ ᱛᱟᱦᱮᱱᱟ ᱢᱤᱫ ᱢᱤᱫ ᱵᱷᱤᱱᱟᱹ ᱵᱷᱤᱱᱟᱹ ᱫᱚᱦᱚ ᱜᱟᱱᱚᱜᱼᱟ ᱠᱚᱞᱚᱢ ᱟᱞᱟᱫᱟ ᱨᱮ ᱢᱤᱫ ᱫᱷᱟᱣ ᱢᱤᱫ ᱫᱷᱟᱨᱮ ᱨᱮ ᱵᱳᱭ ᱢᱤᱫ ᱫᱷᱟᱨᱮ ᱨᱮ ᱠᱷᱟᱛᱟ ᱟᱨ ᱵᱮᱜᱽ ᱥᱟᱭᱤᱰ ᱨᱮᱫᱚ ᱫᱟ ᱵᱳᱛᱳᱞ ᱡᱟᱛᱮ ᱵᱳᱭ ᱠᱚ ᱟᱞᱚ ᱞᱚᱦᱚᱫᱚᱜ ᱢᱟ ᱡᱷᱚᱛᱚ ᱥᱟᱢᱴᱟᱣ ᱥᱟᱹᱦᱤᱡ ᱛᱟᱦᱮᱱᱟ ᱵᱮᱜ ᱵᱷᱤᱛᱤᱨ ᱨᱮ ᱟᱨ ᱡᱟᱦᱟᱸ ᱥᱮᱜ ᱫᱟᱬᱟᱱ ᱪᱟᱞᱟᱜ ᱨᱮ ᱟᱹᱰᱤᱜᱟᱱ ᱜᱮ ᱥᱩᱵᱤᱫᱷᱟᱭ ᱮᱢᱟ ᱦᱚᱨᱚᱜ ᱵᱟᱸᱫᱮ ᱥᱟᱡᱽ ᱥᱟᱯᱟᱯ ᱠᱚ ᱥᱟᱢᱴᱟᱣ ᱥᱟᱹᱦᱤᱡ ᱛᱟᱦᱮᱱᱟ ᱟᱨᱦᱚᱸ ᱱᱚᱝᱠᱟ ᱟᱭᱢᱟ ᱞᱮᱠᱟᱱ ᱠᱟᱹᱢᱤ ᱨᱮᱜᱮ ᱤᱥᱠᱩᱞ ᱵᱮᱜᱽ ᱞᱟᱜᱟᱛᱚᱜᱼᱟ